ᱛᱤᱦᱤᱧ ᱤᱧᱟᱹᱜ ᱱᱟᱜᱟᱢ ᱨᱮᱱᱟᱜ ᱠᱟᱛᱷᱟ ᱞᱟᱹᱭ ᱞᱮᱠᱷᱟᱱ ᱫᱚ ᱚᱱᱠᱟᱱᱟᱜ ᱡᱚᱛᱚᱱ ᱡᱚᱜᱟᱣ ᱡᱤᱱᱤᱥ ᱫᱚ ᱟᱹᱰᱤ ᱟᱭᱢᱟ ᱢᱮᱱᱟᱜ ᱟ ᱟᱹᱰᱤ ᱟᱭᱢᱟ ᱠᱷᱚᱱ ᱢᱤᱫ ᱵᱟᱨ ᱠᱟᱛᱷᱟᱧ ᱞᱟᱹᱭᱟ ᱢᱤᱫ ᱵᱟᱨ ᱚᱱᱠᱟᱱᱟᱜ ᱫᱟᱢᱟᱱ ᱡᱤᱱᱤᱥ ᱡᱚᱛᱚᱱ ᱫᱚᱦᱚ ᱟᱠᱟᱫᱟᱹᱧ ᱚᱱᱠᱟᱱᱟᱜ ᱠᱟᱛᱷᱟ ᱜᱤᱧ ᱞᱟᱹᱭᱟ ᱚᱱᱛᱮ ᱦᱩᱭᱩᱜ ᱠᱟᱱᱟ ᱤᱧᱟᱹᱜ ᱞᱟᱹᱭ ᱞᱟᱠᱪᱟᱨ ᱨᱮᱱᱟᱜ ᱟᱹᱨᱤ ᱪᱟᱹᱞᱤ ᱨᱮ ᱵᱟᱦᱟ ᱥᱚᱦᱨᱟᱭ ᱫᱚᱝ ᱞᱟᱸᱜᱽᱲᱮ ᱠᱟᱨᱟᱢ ᱫᱟᱸᱥᱟᱭ ᱟᱨ ᱦᱚᱸ ᱮᱢᱟᱱ ᱮᱢᱟᱱ ᱥᱟᱶᱛᱮ ᱡᱟᱦᱮᱨ ᱨᱮ ᱵᱚᱸᱜᱟ ᱵᱩᱨᱩ ᱟᱵᱚ ᱚᱲᱟᱜ ᱨᱮ ᱵᱚᱸᱜᱟ ᱵᱩᱨᱩ ᱥᱚᱨᱦᱟᱭ ᱨᱮ ᱟᱵᱚ ᱨᱮᱱ ᱫᱮᱣ ᱵᱷᱟᱹᱜᱤᱱ ᱠᱚ ᱱᱮᱣᱛᱟ ᱥᱟᱶᱛᱮ ᱡᱚᱛᱚ ᱠᱷᱚᱱ ᱢᱟᱨᱟᱝ ᱯᱚᱨᱚᱵᱽ ᱫᱚ ᱦᱩᱭᱩᱜ ᱠᱟᱱᱟ ᱰᱟᱹᱝᱜᱽᱨᱤ ᱠᱟᱰᱟ ᱢᱤᱦᱩᱸ ᱢᱮᱨᱚᱢ ᱵᱷᱤᱰᱤ ᱚᱱᱠᱟᱱ ᱠᱚ ᱡᱤᱭᱟᱹᱞᱤᱭᱟᱜ ᱜᱮ ᱟᱨ ᱦᱚᱸ ᱧᱮᱞᱚᱜᱚᱜ ᱟ ᱡᱚᱛᱚᱱ ᱫᱚᱦᱚ ᱞᱮᱠᱟᱱ ᱟᱹᱰᱤ ᱟᱭᱢᱟ ᱡᱤᱱᱤᱥ ᱜᱮ ᱡᱟᱦᱟᱸ ᱫᱚ ᱞᱟᱹᱭ ᱛᱮ ᱵᱟᱝ ᱯᱩᱨᱟᱹᱜ ᱟ